ᱦᱮᱞᱳ ᱫᱟᱬᱟᱱ ᱡᱟᱭᱜᱟ ᱟᱪᱪᱷᱟ ᱟᱞᱮ ᱱᱚᱣᱟ ᱯᱩᱨᱩᱞᱤᱭᱟᱹ ᱨᱮᱢᱟ ᱫᱟᱬᱟᱱ ᱡᱟᱭᱜᱟ ᱢᱟ ᱢᱮᱱᱟᱜ ᱜᱮᱭᱟ ᱡᱮᱢᱚᱱ ᱟᱡᱚᱫᱤᱭᱟᱹ ᱵᱩᱨᱩ ᱢᱮᱱᱟᱜᱼᱟ ᱯᱟᱧᱪᱮᱛ ᱵᱩᱨᱩ ᱢᱮᱱᱟᱜᱼᱟ ᱟᱨ ᱡᱚᱭᱪᱚᱱᱰᱤ ᱵᱩᱨᱩ ᱢᱮᱱᱟᱜᱼᱟ ᱯᱚᱴᱤᱭᱟᱨᱤ ᱰᱮᱢ ᱢᱮᱱᱟᱜᱼᱟ ᱟᱨ ᱯᱩᱨᱩᱞᱤᱭᱟᱹ ᱨᱮ ᱰᱤᱭᱟᱨ ᱯᱟᱨᱠ ᱢᱚᱱᱮᱜᱼᱟ ᱫᱟᱬᱟ ᱞᱮᱠᱟᱱ ᱡᱟᱭᱜᱟ ᱟᱪᱪᱷᱟ ᱟᱪᱪᱷᱟ ᱦᱤᱡᱩᱜ ᱯᱮ ᱛᱟᱦᱞᱮ ᱱᱚᱣᱟ ᱟᱡᱚᱫᱤᱭᱟᱹ ᱵᱩᱨᱩ ᱨᱮ ᱡᱮᱢᱚᱱ ᱟᱡᱚᱫᱤᱭᱟᱹ ᱵᱩᱨᱩ ᱨᱮ ᱦᱩᱭᱩᱜ ᱛᱟᱦᱮᱱᱟ ᱯᱟᱛᱟ ᱱᱚᱝᱠᱟᱱ ᱵᱤᱥᱤᱨᱵᱷᱟᱜᱽ ᱠᱚ ᱪᱟᱞᱟᱜ ᱛᱟᱦᱮᱱᱟ ᱛᱚ ᱵᱟᱹᱭᱥᱟᱹᱠᱷ ᱠᱩᱱᱟᱹᱢᱤ ᱨᱮᱠᱚ ᱪᱟᱞᱟᱜ ᱛᱟᱦᱮᱱᱟ ᱯᱚᱸᱪᱤᱥᱮ ᱰᱤᱥᱮᱢᱵᱚᱨ ᱠᱚᱨᱮ ᱠᱚ ᱪᱟᱞᱟᱜ ᱛᱟᱦᱮᱱᱟ ᱡᱚᱛᱚ ᱨᱮᱜᱮ ᱦᱩᱭᱩᱜ ᱦᱚᱲ ᱠᱚ ᱦᱩᱭᱩᱜ ᱛᱟᱦᱮᱸᱜᱮ ᱵᱷᱟᱞᱤᱜᱮ ᱦᱮᱸᱛᱚ